ᱥᱩᱡᱚᱠ ᱮᱢ ᱞᱮᱠᱷᱟᱱ ᱤᱧᱟᱹᱜ ᱴᱚᱴᱷᱟ ᱨᱮᱱ ᱪᱟᱹᱥᱤ ᱟᱨ ᱠᱟᱹᱢᱭᱟᱹ ᱠᱚ ᱨᱮᱭᱟᱜ ᱜᱚᱲᱚ ᱮᱢ ᱞᱟᱹᱜᱤᱫ ᱤᱧ ᱫᱚ ᱟᱭᱢᱟ ᱠᱤᱪᱷᱩᱧ ᱟᱹᱨᱩ ᱯᱷᱮᱨᱟᱣ ᱠᱮᱭᱟ ᱡᱮᱞᱮᱠᱟ ᱟᱵᱚ ᱥᱟᱱᱛᱟᱲ ᱠᱚᱫᱚ ᱪᱟᱥ ᱵᱟᱥ ᱨᱮ ᱟᱭᱢᱟ ᱨᱚᱠᱚᱢ ᱟᱸᱡᱷᱟᱴ ᱥᱮ ᱮᱴᱠᱮᱴᱚᱬᱮ ᱦᱮᱡ ᱥᱮᱴᱮᱨ ᱟᱵᱚᱱᱟ ᱡᱟᱦᱟᱸ ᱠᱷᱟᱹᱛᱤᱨ ᱛᱮ ᱟᱵᱚᱣᱟᱜ ᱪᱟᱥ ᱵᱟᱥ ᱴᱷᱤᱠ ᱢᱚᱛᱚ ᱵᱟᱝ ᱵᱚᱱ ᱠᱚᱨᱟᱣ ᱫᱟᱲᱮᱭᱟᱜᱼᱟ ᱥᱮ ᱦᱚᱲ ᱦᱟᱡᱟᱭ ᱠᱚ ᱪᱟᱥ ᱵᱟᱥ ᱮᱫᱟ ᱩᱱᱠᱩᱭᱟᱜ ᱪᱟᱥ ᱠᱚᱦᱚᱸ ᱴᱷᱤᱠ ᱢᱚᱛᱚ ᱵᱟᱝ ᱦᱩᱭᱩᱜ ᱠᱟᱱᱛᱟᱠᱚᱣᱟ ᱚᱱᱠᱟ ᱚᱱᱟ ᱠᱚ ᱫᱤᱠ ᱫᱤᱭᱮ ᱵᱚᱱ ᱧᱮᱞ ᱠᱷᱟᱡ ᱫᱚ ᱨᱮᱸᱜᱮᱡ ᱦᱚᱲ ᱫᱚ ᱥᱟᱨ ᱠᱚᱥᱮ ᱡᱚᱢᱤ ᱨᱮᱭᱟᱜ ᱨᱟᱱ ᱥᱮ ᱥᱟᱨ ᱥᱮ ᱞᱟᱹᱠᱛᱤᱭᱟᱱ ᱡᱤᱱᱤᱥ ᱠᱚᱫᱚ ᱠᱟᱹᱣᱰᱤ ᱵᱟᱝ ᱛᱟᱦᱮᱱ ᱠᱷᱟᱹᱛᱤᱨ ᱵᱟᱝ ᱠᱚ ᱦᱟᱛᱟᱣ ᱫᱟᱲᱮᱭᱟᱜ ᱠᱟᱱᱟ ᱚᱱᱟ ᱡᱟᱭᱜᱟ ᱨᱮ ᱤᱧ ᱛᱟᱦᱮᱸ ᱞᱮᱱᱠᱷᱟᱱ ᱫᱚ ᱤᱧ ᱫᱚ ᱩᱱᱠᱩ ᱦᱚᱲ ᱠᱚᱫᱚ ᱠᱚᱢ ᱦᱚᱲᱛᱮ ᱠᱚᱢ ᱫᱟᱢᱛᱮ ᱠᱚᱢ ᱫᱟᱢ ᱛᱮ ᱚᱱᱟ ᱚᱱᱟ ᱞᱟᱹᱠᱛᱤᱭᱟᱱ ᱡᱤᱱᱤᱥ ᱠᱚᱧ ᱮᱢ ᱥᱚᱫᱚᱨ ᱠᱮᱠᱚᱣᱟ ᱟᱨ ᱚᱱᱟ ᱥᱟᱞᱟᱜ ᱚᱱᱟ ᱥᱟᱶᱛᱮ ᱚᱱᱟ ᱡᱚᱢᱤ ᱠᱚ ᱨᱮᱭᱟᱜ ᱪᱤᱠᱤᱥᱚᱠ ᱞᱟᱹᱜᱤᱫ ᱦᱚᱲ ᱠᱚᱦᱚᱹᱧ ᱵᱷᱮᱡᱟ ᱠᱮᱠᱚᱣᱟ ᱨᱩᱴᱤᱱ ᱪᱮᱠᱟᱵ ᱡᱟᱦᱟᱸ ᱫᱚᱵᱚᱱ ᱢᱮᱛᱟᱜ ᱠᱟᱱᱟ ᱨᱩᱴᱤᱱ ᱪᱮᱠᱟᱵ ᱞᱮᱠᱟᱛᱮ ᱚᱱᱟ ᱵᱚᱪᱷᱚᱨ ᱵᱚᱪᱷᱚᱨ ᱥᱮᱨᱢᱟ ᱥᱮᱨᱢᱟ ᱦᱩᱭ ᱤᱫᱤᱜᱢᱟ ᱡᱟᱛᱮ ᱦᱟᱯᱮᱱ ᱫᱤᱱ ᱨᱮ ᱪᱟᱥ ᱵᱟᱥ ᱠᱚ ᱟᱹᱰᱤ ᱱᱟᱹᱭ ᱛᱮ ᱱᱟᱯᱟᱭ ᱛᱮ ᱦᱩᱭᱩᱜᱢᱟ ᱚᱱᱟ ᱵᱟᱫ ᱠᱟᱛᱮ ᱨᱮᱦᱚᱸ ᱡᱟᱦᱟᱸᱭ ᱠᱚ ᱪᱟᱥ ᱮᱫᱟ ᱩᱱᱠᱩ ᱫᱚ ᱟᱹᱰᱤ ᱠᱚᱢ ᱫᱟᱢᱛᱮ ᱡᱤᱱᱤᱥᱠᱚᱧ ᱮᱢ ᱠᱮᱠᱚᱣᱟ